ᱵᱟᱨᱫᱤᱱ ᱞᱟᱦᱟ ᱨᱮᱜᱮ ᱟᱞᱮ ᱵᱟᱨᱭᱟ ᱰᱟᱝᱨᱤ ᱞᱮ ᱦᱟᱛᱟᱣ ᱞᱮᱫ ᱠᱤᱱᱟᱹ ᱛᱚ ᱩᱱᱠᱤᱱ ᱫᱚ ᱟᱞᱮ ᱧᱮᱞᱛᱮ ᱫᱚᱢᱮ ᱠᱤᱱ ᱫᱟᱹᱲᱮᱜ ᱠᱟᱱ ᱛᱟᱦᱮᱱᱟ ᱚᱲᱟᱜ ᱠᱚᱦᱚᱸ ᱵᱟᱹᱠᱤᱱ ᱪᱤᱱᱦᱟᱹᱣᱮᱜ ᱛᱟᱦᱮᱱᱟ ᱫᱚᱢᱮᱠᱤᱱ ᱧᱤᱨᱟᱜ ᱠᱟᱱ ᱛᱟᱦᱮᱱᱟ ᱦᱚᱲ ᱠᱚᱦᱚᱸ ᱨᱚᱲ ᱟᱹᱠᱤᱱ ᱠᱷᱟᱡ ᱫᱚᱢᱮ ᱠᱤᱱ ᱪᱚᱢᱠᱟᱜ ᱠᱟᱱ ᱛᱟᱦᱮᱱᱟ ᱛᱚ ᱩᱱᱠᱤᱱ ᱫᱚ ᱱᱚᱝᱠᱟᱞᱮ ᱦᱮᱣᱟ ᱠᱮᱫ ᱠᱤᱱᱟᱹ ᱡᱮ ᱚᱱᱠᱟ ᱫᱷᱤᱨᱮ ᱫᱷᱤᱨᱮᱞᱮ ᱵᱟᱨᱫᱤᱱ ᱜᱟᱱᱞᱮ ᱛᱚᱞ ᱠᱮᱫ ᱠᱤᱱᱟᱹ ᱛᱚᱞ ᱠᱟᱛᱮ ᱫᱷᱤᱨᱮ ᱫᱷᱤᱨᱮᱛᱮ ᱡᱚᱢᱞᱮ ᱮᱢᱟᱜ ᱠᱤᱱᱟ ᱡᱚᱢ ᱮᱢ ᱠᱟᱛᱮ ᱩᱱᱠᱤᱱ ᱞᱮ ᱨᱚᱲ ᱵᱟᱲᱟ ᱠᱤᱱ ᱠᱟᱱᱟ ᱫᱤᱱᱟᱹᱢ ᱦᱤᱞᱳᱜ ᱫᱤᱱᱟᱹᱢ ᱦᱤᱞᱳᱜ ᱩᱰᱩᱠ ᱟᱫᱮᱨᱮᱜ ᱠᱤᱱᱟᱞᱮ ᱡᱚᱢ ᱞᱮ ᱮᱢᱟ ᱠᱤᱱ ᱠᱟᱱᱟ ᱟᱹᱛᱤᱧ ᱞᱮ ᱤᱫᱤᱭᱮᱜ ᱠᱤᱱᱟ ᱛᱚ ᱚᱱᱠᱟ ᱚᱱᱠᱟ ᱠᱟᱛᱮ ᱜᱮ ᱩᱱᱠᱤᱱ ᱠᱤᱱ ᱫᱷᱤᱨᱮ ᱫᱷᱤᱨᱮ ᱠᱤᱱ ᱦᱮᱣᱟᱭᱱᱟ ᱛᱚ ᱩᱱᱠᱤᱱ ᱦᱚᱸᱠᱤᱱ ᱵᱩᱡᱽ ᱠᱮᱫᱟ ᱡᱮ ᱱᱤᱛᱚᱜ ᱫᱚ ᱱᱩᱭ ᱠᱟᱱ ᱛᱟᱹᱞᱤᱧ ᱜᱮᱭᱟᱭ ᱟᱹᱞᱤᱧ ᱨᱮᱱ ᱢᱟᱹᱞᱤᱠ ᱫᱚ ᱡᱮ ᱱᱩᱭ ᱜᱮ ᱟᱹᱞᱤᱧ ᱫᱚ ᱧᱮᱞ ᱞᱤᱧᱟᱭ ᱥᱮᱵᱟ ᱞᱤᱧᱟ ᱮ ᱛᱚ ᱩᱱᱠᱤᱱ ᱦᱚᱸ ᱚᱱᱠᱟ ᱚᱱᱠᱟ ᱛᱮᱠᱤᱱ ᱦᱮᱣᱟᱭᱮᱱ ᱛᱮ ᱟᱫᱚ ᱚᱱᱟᱛᱮ ᱠᱟᱹᱴᱤᱡ ᱠᱷᱚᱱᱟᱜ ᱢᱤᱦᱩ ᱫᱚ ᱪᱮᱫ ᱞᱮᱠᱟ ᱠᱟᱛᱮ ᱵᱚᱱ ᱥᱮᱬᱟᱭᱮᱜ ᱠᱚᱣᱟ ᱠᱟᱹᱴᱤᱡ ᱠᱟᱹᱴᱤᱡ ᱢᱤᱦᱩ ᱩᱱᱠᱩ ᱠᱟᱹᱴᱤᱡ ᱠᱷᱚᱱᱜᱮ ᱥᱤᱭᱳᱜ ᱠᱚᱵᱚᱱ ᱡᱚᱲᱟᱣᱮᱜ ᱠᱚᱣᱟ ᱛᱚᱵᱮ ᱛᱚ ᱞᱟᱦᱟ ᱢᱟᱱᱮ ᱦᱟᱨᱟ ᱠᱟᱛᱮ ᱫᱚ ᱛᱚᱵᱮ ᱛᱚ ᱡᱮ ᱥᱤᱭᱳᱜ ᱥᱮᱫ ᱠᱷᱚᱡ ᱦᱚᱸ ᱢᱟᱱᱮ ᱛᱷᱚᱲᱟ ᱛᱮᱹᱪ ᱧᱚᱜ ᱠᱚ ᱪᱟᱞᱟᱜᱼᱟ ᱟᱨᱠᱷᱟᱡ ᱤᱱᱠᱟᱹ ᱫᱚ ᱪᱤᱠᱟᱹ ᱠᱟᱛᱮ ᱪᱟᱞᱟᱜ ᱟᱭᱮ ᱠᱟᱹᱴᱤᱡ ᱠᱷᱚᱡ ᱩᱱᱤᱢ ᱦᱮᱣᱟᱭᱭᱟ ᱨᱚᱲ ᱟᱭᱟᱢ ᱦᱮᱣᱟᱭᱮᱭᱟᱢ ᱛᱚᱵᱮ ᱛᱚ ᱩᱱᱤ ᱫᱚ ᱥᱤᱭᱳᱜ ᱜᱷᱟᱹᱲᱤᱡ ᱫᱚ ᱛᱷᱚᱲᱟ ᱯᱷᱚᱨᱛᱤ ᱧᱚᱜ ᱮ ᱪᱟᱞᱟᱜ ᱛᱟᱢᱟ